ᱤᱧᱟᱹᱜ ᱵᱮᱱᱟᱣ ᱨᱮᱥᱤᱯᱤ ᱡᱟᱦᱟᱸ ᱫᱚ ᱡᱤᱞ ᱨᱮᱥᱤᱯᱤ ᱚᱱᱟ ᱫᱚ ᱯᱨᱚᱛᱷᱚᱢ ᱨᱮ ᱡᱤᱞ ᱟᱵᱩᱠᱟᱹᱧ ᱠᱚᱲᱟᱭ ᱦᱚᱧ ᱟᱵᱩᱠᱟ ᱟᱨ ᱥᱩᱱᱩᱢᱤᱧ ᱫᱩᱞᱟ ᱥᱩᱱᱩᱢ ᱫᱩᱞ ᱠᱟᱛᱮᱫ ᱯᱮᱸᱭᱟᱡᱽ ᱠᱷᱟᱸᱡᱚᱭᱟ ᱯᱮᱸᱭᱟᱡᱽ ᱠᱷᱟᱸᱡᱚ ᱯᱚᱨ ᱟᱫᱟ ᱨᱟᱥᱩᱱ ᱨᱤᱫ ᱮᱢ ᱠᱷᱟᱸᱡᱚᱭᱟ ᱛᱟᱨᱯᱚᱨᱮ ᱢᱚᱥᱞᱟ ᱥᱟᱥᱟᱝ ᱠᱷᱟᱸᱡᱚᱭᱟ ᱜᱷᱟᱱᱴᱟᱭᱟ ᱜᱷᱟᱱᱴᱟ ᱠᱟᱛᱮᱫ ᱡᱤᱞ ᱮᱢ ᱠᱷᱟᱸᱡᱚᱭᱟ ᱡᱤᱞ ᱞᱟᱜᱟ ᱜᱷᱟᱱᱴᱟ ᱠᱟᱛᱮᱫ ᱵᱩᱞᱩᱝ ᱵᱩᱞᱩᱝ ᱞᱟᱜᱟᱣ ᱠᱟᱛᱮᱢ ᱜᱷᱟᱸᱱᱴᱟᱭᱟᱢ ᱯᱚᱴᱚᱢ ᱠᱟᱜᱼᱟᱢ ᱚᱱᱟ ᱯᱚᱨ ᱚᱴᱟᱜ ᱠᱟᱛᱮᱢ ᱜᱷᱟᱸᱱᱴᱟᱭᱟ ᱜᱷᱟᱸᱱᱴᱟ ᱠᱟᱛᱮᱫ ᱟᱹᱞᱩᱢ ᱞᱟᱜᱟᱣᱟ ᱟᱹᱞᱩ ᱞᱟᱜᱟᱣ ᱠᱟᱛᱮᱢ ᱜᱷᱟᱸᱱᱴᱟᱭᱟ ᱜᱷᱟᱸᱱᱴᱟ ᱠᱟᱛᱮᱫ ᱫᱟᱜ ᱮᱢ ᱫᱩᱞᱟᱜᱼᱟ ᱫᱟᱜ ᱫᱩᱞ ᱠᱟᱛᱮᱫ ᱮᱢ ᱦᱮᱰᱮᱪᱟᱢ ᱦᱮᱰᱮᱡ ᱠᱟᱛᱮᱫ ᱵᱮᱥ ᱤᱥᱤᱱᱚᱜᱼᱟ ᱦᱟᱞᱠᱟ ᱦᱟᱞᱠᱟ ᱨᱟᱥᱮ ᱟᱨᱮᱢ ᱯᱷᱮᱰᱼᱟ ᱟᱨ ᱦᱚᱲᱮᱢ ᱮᱢᱟ ᱠᱚᱣᱟ ᱛᱳ ᱱᱤᱭᱟᱹᱜᱮ ᱨᱮᱥᱤᱯᱤ